ᱦᱮᱞᱳ ᱤᱧᱫᱚ ᱜᱷᱟᱴᱥᱳᱞ ᱠᱷᱚᱱᱟᱜ ᱤᱧ ᱨᱚᱲᱫᱟ ᱜᱷᱟᱴᱥᱳᱞ ᱠᱷᱚᱡ ᱤᱧ ᱨᱚᱲᱫᱟ ᱚᱻ ᱟᱢᱫᱚ ᱠᱤ ᱫᱟᱜ ᱥᱟᱯᱞᱟᱭ ᱨᱮᱱ ᱠᱟᱱᱟᱢ ᱟᱞᱮ ᱱᱚᱸᱰᱮ ᱫᱟᱜ ᱯᱨᱚᱵᱞᱮᱢ ᱦᱩᱭᱩᱜ ᱠᱟᱱᱟ ᱵᱟᱝ ᱡᱚᱨᱚᱜ ᱠᱟᱱᱟ ᱢᱚᱡᱽᱛᱮ ᱛᱟᱭᱚᱢᱨᱮ ᱢᱚᱡᱽᱛᱮ ᱫᱟᱜ ᱵᱟᱝ ᱧᱟᱢᱚᱜ ᱠᱟᱱᱟ ᱟᱨᱦᱚᱸ ᱡᱟᱦᱟᱱᱟᱜ ᱢᱮᱱᱟᱜᱼᱟ ᱛᱷᱚᱲᱟ ᱛᱷᱚᱲᱟ ᱡᱚᱨᱚᱜ ᱠᱟᱱᱟ ᱟᱨ ᱫᱟᱜ ᱵᱚᱰᱮᱜᱮ ᱩᱰᱩᱠᱚᱜ ᱠᱟᱱᱟ

ᱟᱨᱚ ᱦᱮᱸ ᱟᱨᱦᱚᱸ ᱥᱚᱢᱚᱥᱥᱟ ᱦᱩᱭᱩᱜ ᱠᱟᱱᱟ ᱡᱚᱛᱚᱦᱚᱲ ᱫᱟᱜ ᱢᱚᱡᱽᱛᱮ ᱵᱟᱠᱚ ᱧᱟᱢᱫᱟ ᱟᱨᱚ ᱥᱚ ᱠᱟᱱᱟ ᱫᱟᱜ ᱥᱚ ᱠᱟᱱᱟ ᱫᱟᱜ

ᱟᱨᱚ ᱤᱭᱟᱹ ᱵᱚᱰᱮᱜᱮ ᱥᱚᱢᱚᱭ ᱨᱮᱫᱚ ᱵᱚᱰᱮᱜᱮ ᱩᱰᱩᱜᱚᱜ ᱠᱟᱱᱟ